ᱦᱮᱸ ᱤᱧ ᱥᱚᱢᱪᱟᱸᱫ ᱵᱟᱹᱵᱩᱧ ᱞᱟᱹᱭᱮᱫᱟ ᱡᱷᱟᱲᱠᱷᱚᱸᱰ ᱠᱷᱚᱡ ᱛᱚ ᱚᱠᱟᱨᱮ ᱚᱠᱟᱨᱮ ᱞᱟᱜᱟᱣ ᱟᱠᱟᱱᱟ ᱟᱪᱪᱷᱟ ᱴᱷᱤᱠ ᱚᱱᱛᱮ ᱢᱮᱛᱟᱜ ᱜᱮ ᱯᱷᱳᱱ ᱫᱚ ᱦᱩᱭᱟᱠᱟᱱᱟ ᱛᱚ ᱜᱟᱞᱢᱟᱨᱟᱣ ᱫᱚ ᱠᱟᱹᱴᱤᱡ ᱞᱟᱹᱭ ᱛᱟᱞᱟᱝ ᱢᱮᱥᱮ ᱟᱯᱮ ᱥᱮᱱᱟᱜ ᱪᱟᱥᱵᱟᱥ ᱠᱚ ᱵᱟᱲᱟᱭ ᱥᱟᱱᱟᱧ ᱠᱟᱱᱟ ᱟᱪᱪᱷᱟ ᱪᱷᱟ ᱪᱷᱟ ᱟᱪᱪᱷᱟ ᱟᱹᱰᱤ ᱵᱷᱟᱹᱜᱤ ᱫᱟᱹᱞ ᱡᱤᱱᱤᱥ

ᱨᱟᱢᱲᱟ

ᱵᱟᱸᱫᱷᱟ ᱠᱚᱯᱤ ᱠᱚ

ᱦᱮᱸ ᱟᱪᱪᱷᱟ ᱤᱭᱟᱹ ᱵᱮᱞᱟᱛᱤ ᱫᱚ ᱪᱮᱫ ᱞᱮᱠᱟ ᱵᱚᱪᱷᱚᱨ ᱨᱮ ᱪᱮᱫ ᱞᱮᱠᱟᱯᱮ ᱨᱚᱦᱚᱭᱟ ᱵᱟᱨ ᱫᱷᱟᱣ ᱥᱮ ᱢᱤᱫ ᱫᱷᱟᱣ ᱜᱮ ᱟᱪᱪᱷᱟ

ᱦᱮᱸ ᱦᱮᱸ

ᱟᱪᱪᱷᱟ ᱪᱷᱟ ᱦᱮᱸ ᱦᱮᱸ ᱟᱪᱪᱷᱟ

ᱢᱟᱜᱽ ᱯᱷᱟᱹᱜᱩᱱ ᱥᱮᱡ ᱦᱮᱸ

ᱦᱮᱸ ᱦᱮᱸ ᱟᱪᱪᱷᱟ ᱟᱹᱰᱤ ᱟᱹᱰᱤ ᱵᱷᱟᱹᱜᱤ ᱟᱹᱰᱤ ᱵᱷᱟᱹᱜᱤ ᱦᱚᱜᱼᱚᱭ ᱡᱮ ᱵᱮᱞᱟᱛᱤ ᱫᱚ ᱵᱟᱨ ᱫᱷᱟᱣ ᱯᱮ ᱫᱷᱟᱣ ᱢᱟᱱᱮ ᱯᱮ ᱞᱮᱭᱟᱨ ᱯᱮ ᱨᱚᱦᱚᱭᱟ ᱢᱤᱫ ᱵᱚᱪᱷᱚᱨ ᱵᱷᱤᱛᱤᱨ ᱨᱮ ᱟᱨ ᱪᱮᱫ ᱪᱚᱝ ᱢᱤᱫ ᱡᱟᱭᱜᱟ ᱨᱮ ᱵᱟᱝ ᱨᱮᱦᱚᱸ ᱚᱱᱟᱠᱟᱜᱮ ᱵᱷᱟᱜ ᱵᱷᱟᱜᱛᱮ ᱫᱟᱜ ᱦᱩᱲᱩ ᱠᱚ ᱦᱩᱲᱩ ᱠᱚᱫᱚ ᱪᱮᱫ ᱞᱮᱠᱟᱯᱮ ᱨᱚᱦᱚᱭᱟ

ᱨᱚᱦᱚᱭ ᱛᱟᱦᱚᱞᱮ ᱟᱨᱚ ᱟᱯᱮ ᱫᱚ ᱥᱩᱡᱩᱠ ᱥᱩᱵᱤᱫᱟ ᱛᱚ ᱛᱟᱦᱚᱞᱮ ᱟᱸᱡᱚᱢ ᱵᱟᱲᱟ ᱟᱠᱟᱱᱟ ᱠᱤᱪᱷᱩ ᱯᱮ ᱧᱟᱢᱟ ᱟᱪᱪᱷᱟ ᱦᱮᱸᱛᱚ ᱡᱟᱠᱜᱮ

ᱦᱮᱸ ᱦᱮᱸ ᱟᱥᱨᱚᱭ ᱦᱮᱱᱟᱜᱼᱟ ᱚᱱᱟ ᱠᱚᱨᱮ ᱫᱚ

ᱦᱮᱸ ᱦᱮᱸ ᱦᱮᱛᱳ ᱤᱱᱟᱹ ᱠᱚᱜᱮ ᱵᱟᱲᱟᱭ ᱥᱟᱱᱟ ᱠᱟᱱᱟ ᱟᱨ ᱪᱮᱫ ᱪᱚᱝ ᱱᱚᱛᱮ ᱛᱚ ᱚᱱᱠᱟ ᱫᱟᱜ ᱠᱷᱟᱡ ᱫᱚᱢᱮᱭ ᱫᱟᱜᱟ ᱵᱟᱠᱷᱟᱱ ᱫᱚ ᱫᱟᱜ ᱫᱚ ᱠᱷᱩᱵᱮᱭ ᱠᱚᱥᱴᱚ ᱜᱷᱚᱲᱤ ᱫᱚᱞᱮ ᱠᱚᱥᱴᱚᱜ ᱜᱮᱭᱟ ᱴᱷᱤᱠ ᱜᱮᱭᱟ ᱟᱪᱪᱷᱟ ᱴᱷᱤᱠ ᱜᱮᱭᱟ ᱛᱟᱦᱚᱞᱮ ᱦᱟᱜ ᱤᱱᱠᱟᱹ ᱜᱮᱞᱟᱝ ᱨᱚᱯᱚᱲ ᱠᱟᱱᱟ ᱡᱚᱦᱟᱨ ᱜᱮ